ᱦᱮᱞᱳ ᱦᱮᱞᱳ ᱟᱢᱫᱚ ᱵᱟᱦᱟ ᱱᱟᱨᱥᱟᱨᱤ ᱦᱮᱸ ᱤᱧᱫᱚ ᱦᱮᱸ ᱤᱧᱫᱚ ᱚᱱᱛᱮ ᱠᱷᱚᱱ ᱵᱟᱦᱨᱮ ᱫᱤᱥᱚᱢ ᱠᱷᱚᱱ ᱤᱧ ᱨᱚᱲ ᱮᱫᱟ ᱡᱮ ᱪᱮᱫ ᱠᱚ ᱵᱟᱦᱟ ᱧᱟᱢᱚᱜᱚᱜᱼᱟ

ᱦᱮᱸ ᱦᱮᱸ ᱟᱨ ᱦᱩᱸ ᱜᱚᱞᱟᱯ ᱵᱟᱦᱟ ᱫᱚ ᱛᱤᱱᱟᱹᱜ ᱠᱟᱛᱮᱫ ᱫᱟᱢ ᱠᱩᱥᱵᱤ ᱵᱟᱦᱟ ᱫᱚ ᱛᱤᱱᱟᱹᱜ ᱫᱟᱢ ᱟᱨ ᱨᱚᱡᱚᱱᱤᱜᱚᱱᱫᱷᱟ ᱵᱟᱜᱟ ᱫᱚ ᱛᱤᱱᱟᱹᱜ ᱫᱟᱢ ᱚ ᱟᱨ ᱡᱚ ᱡᱚ ᱫᱟᱨᱮ ᱠᱚ ᱢᱮᱱᱟᱜ ᱟᱥᱮ ᱵᱟᱝ ᱪᱮᱫ ᱠᱚ ᱡᱚ ᱦᱮᱱᱟᱜᱼᱟ ᱦᱩᱸ ᱦᱮᱸ ᱦᱮᱸ ᱟᱫᱚ ᱦᱮᱸ ᱞᱮᱵᱩ ᱦᱮᱸ ᱞᱮᱵᱩ ᱫᱟᱨᱮ ᱛᱤᱱᱟᱹᱜ ᱫᱟᱢ ᱦᱮᱸ ᱟᱨ ᱠᱟᱱᱴᱷᱟᱲ ᱫᱟᱨᱮ ᱦᱮᱸ ᱦᱮᱸ ᱦᱩᱸ ᱦᱩᱸ ᱢᱮᱱᱫᱟᱹᱧ ᱡᱮ ᱢᱤᱫ ᱥᱚᱝᱜᱮᱛᱮ ᱟᱭᱢᱟ ᱫᱟᱨᱮᱧ ᱦᱟᱛ ᱞᱮᱠᱷᱟᱱ ᱛᱤᱱᱟᱹᱜ ᱫᱟᱢ ᱮᱢ ᱦᱟᱛᱟᱣᱟ ᱦᱮᱸ ᱦᱮᱸ ᱴᱷᱤᱠ ᱜᱮᱭᱟ ᱛᱟᱦᱚᱞᱮ ᱟᱭᱢᱟ ᱥᱟᱨᱦᱟᱣ